ᱦᱳᱭ ᱤᱧ ᱦᱚᱸ ᱚᱱᱠᱟ ᱫᱚ ᱟᱹᱰᱤᱧ ᱠᱩᱥᱤᱭᱟᱜᱼᱟ ᱡᱟᱦᱟᱱᱟᱜ ᱩᱯᱚᱦᱟᱨ ᱵᱮᱱᱟᱣ ᱡᱟᱦᱟᱸ ᱞᱮᱠᱟ ᱜᱩᱞ ᱫᱚᱥᱛᱟ ᱦᱩᱭᱮᱱᱟ ᱜᱩᱞ ᱫᱚᱥᱛᱟ ᱤᱧ ᱟᱹᱰᱤᱧ ᱠᱩᱥᱤᱭᱟᱜᱼᱟ ᱢᱮᱱᱠᱷᱟᱱ ᱚᱱᱠᱟ ᱜᱮ ᱢᱤᱫᱴᱤᱡ ᱡᱚᱴᱟᱣ ᱤᱧ ᱜᱩᱞ ᱫᱚᱥᱛᱟ ᱤᱧ ᱛᱤᱜᱤᱧ ᱵᱮᱱᱟᱣ ᱠᱮᱜᱼᱟ ᱟᱹᱰᱤ ᱠᱤᱪᱷᱩ ᱵᱟᱦᱟᱧ ᱢᱮᱥᱟ ᱠᱮᱜᱼᱟ ᱚᱱᱟᱨᱮ ᱜᱩᱞᱟᱵᱽ ᱦᱩᱭᱱᱟ ᱥᱩᱨᱩᱡᱽᱢᱩᱠᱷᱤ ᱦᱩᱭᱱᱟ ᱜᱮᱸᱫᱟ ᱯᱷᱩᱞ ᱦᱩᱭᱱᱟ ᱱᱤᱭᱟᱹ ᱠᱚ ᱢᱟᱱᱮ ᱟᱹᱰᱤ ᱠᱤᱪᱷᱩ ᱢᱮᱥᱟ ᱠᱟᱛᱮᱫ ᱤᱧ ᱢᱤᱫᱴᱟᱝ ᱜᱩᱞᱫᱚᱥᱛᱟᱧ ᱵᱮᱱᱟᱣ ᱠᱮᱜᱼᱟ ᱟᱨᱤᱧ ᱪᱟᱞᱟᱫᱮ ᱛᱟᱦᱮᱸᱫ ᱮᱢᱟᱫᱮ ᱛᱟᱦᱮᱸᱫ ᱤᱧ ᱠᱩᱥᱤᱭᱮᱱᱟᱭ ᱟᱨ ᱢᱮᱱᱠᱷᱟᱱ ᱤᱱᱠᱟᱹ ᱦᱚᱸ ᱵᱟᱝ ᱜᱮ ᱥᱮ ᱟᱡᱫᱚ ᱵᱟᱭ ᱮᱢᱟ ᱫᱤᱧᱟᱹ ᱟᱡᱦᱚᱸ ᱤᱧᱠᱮ ᱚᱱᱟ ᱵᱚᱫᱚᱞ ᱛᱮ ᱚᱱᱟ ᱡᱤᱱᱤᱥ ᱜᱮ ᱤᱧ ᱦᱚᱸᱭ ᱨᱩᱣᱟᱹᱲᱟ ᱫᱤᱧᱟᱹ ᱟᱡᱛᱮ ᱡᱟᱦᱟᱸ ᱞᱮᱠᱟ ᱵᱮᱱᱟᱣ ᱠᱩᱥᱤᱭᱟᱱᱟᱭ ᱚᱱᱠᱟ ᱵᱮᱱᱟᱣᱟᱫᱤᱧᱟᱹ ᱟᱨ ᱤᱧᱮ ᱮᱢᱟᱫᱤᱧᱟᱹ ᱢᱮᱱᱠᱷᱟᱱ ᱟᱹᱰᱤ ᱠᱩᱥᱤᱧ ᱵᱩᱡᱷᱟᱹᱣ ᱠᱮᱜᱼᱟ ᱤᱧ ᱦᱚᱸ ᱟᱡ ᱮ ᱮᱢ ᱨᱩᱭᱟᱹᱲᱟ ᱫᱤᱧᱟᱹ ᱚᱱᱠᱟ ᱜᱮ ᱱᱚᱣᱟ ᱡᱤᱱᱤᱥ ᱦᱩᱭᱩᱜ ᱛᱟᱦᱮᱱ ᱢᱟ ᱡᱮ ᱟᱢ ᱡᱟᱦᱟᱸᱱᱟᱜ ᱟᱡ ᱮᱢ ᱮᱟᱭ ᱠᱟᱱ ᱠᱷᱟᱱ ᱟᱡ ᱦᱚᱸ ᱮᱢᱟᱢ ᱢᱮᱢᱟᱭ ᱚᱱᱟ ᱠᱩᱥᱤ ᱛᱟᱦᱮᱱ ᱢᱟ ᱡᱷᱚᱛᱚ ᱦᱚᱲ ᱪᱮᱛᱟᱱ ᱨᱮ ᱟᱨ ᱤᱧ ᱦᱚᱸ ᱚᱱᱟᱜᱤᱧ ᱪᱟᱦᱟᱜᱼᱟ ᱡᱮ ᱤᱧᱦᱚᱸ ᱡᱷᱚᱛᱚ ᱦᱚᱲ ᱥᱟᱶ ᱵᱮᱵᱚᱦᱟᱨ ᱵᱮᱥ ᱛᱟᱦᱮᱱ ᱢᱟ ᱤᱧ ᱡᱟᱦᱟᱸ ᱞᱮᱠᱟ ᱟᱠᱚᱧ ᱡᱟᱦᱟᱱᱟᱜ ᱤᱧ ᱵᱮᱱᱟᱣ ᱠᱟᱛᱮᱧ ᱮᱢᱟ ᱠᱚ ᱠᱷᱟᱱ ᱫᱚ ᱟᱠᱚ ᱦᱚᱸᱠᱚ ᱮᱢᱟᱹᱧ ᱢᱟ ᱠᱩᱥᱤ ᱛᱮᱜᱮ ᱤᱱᱟᱹ ᱠᱟᱛᱷᱟ ᱜᱮ ᱤᱧ ᱦᱚᱧ ᱪᱟᱦᱟᱜᱼᱟ ᱥᱮ ᱵᱮᱥᱜᱮ ᱡᱷᱚᱛᱚᱱᱟᱜ ᱦᱩᱭᱩᱜ ᱢᱟ